ᱤᱧᱫᱚ ᱜᱟᱹᱰᱤᱧ ᱪᱟᱞᱟᱣᱟ ᱦᱮᱞᱢᱮᱴ ᱤᱧ ᱞᱟᱜᱟᱣᱟ ᱩᱥᱠᱮ ᱵᱟᱫ ᱡᱮᱞᱮᱧ ᱨᱳᱰ ᱠᱟᱱᱟ ᱛᱚ ᱜᱟᱹᱰᱤ ᱦᱤᱡᱩᱜ ᱪᱟᱞᱟᱜ ᱵᱷᱤᱲᱟ ᱟᱹᱰᱤ ᱵᱷᱤᱲ ᱩᱱᱠᱩᱧ ᱧᱮᱞ ᱠᱚᱣᱟ ᱚᱠᱟ ᱜᱟᱹᱰᱤ ᱪᱟᱞᱟᱜ ᱠᱟᱱᱟ ᱚᱱᱟ ᱦᱤᱥᱟᱹᱵ ᱛᱤᱧ ᱡᱮᱢᱚᱱ ᱵᱟᱝ ᱵᱷᱤᱸᱫᱟᱹᱲ ᱵᱟᱝ ᱦᱩᱭᱩᱜ ᱵᱟᱠᱷᱟᱱ ᱮᱠᱥᱤᱰᱮᱱᱴ ᱵᱟᱝ ᱦᱩᱭᱩᱜ ᱜᱟᱹᱰᱤ ᱪᱟᱞᱟᱜᱼᱟ ᱤᱧᱟᱹᱜ ᱥᱟᱭᱤᱰ ᱨᱤᱧ ᱛᱟᱦᱮᱱᱟ ᱚᱱᱟᱠᱚ ᱢᱮᱱᱟ ᱦᱚᱲ ᱧᱮᱞᱮ ᱢᱮ ᱟᱨ ᱪᱟᱞᱟᱣ ᱢᱮ ᱟᱨ ᱵᱟᱝᱠᱷᱟᱡ ᱫᱚ ᱟᱢ ᱦᱚᱢ ᱠᱷᱟᱛᱨᱟᱜᱼᱟ ᱥᱮ ᱦᱚᱲ ᱦᱚᱢ ᱛᱮᱱ ᱠᱷᱟᱛᱨᱟ ᱠᱚᱣᱟ ᱚᱱᱟ ᱤᱭᱟᱹᱛᱮ ᱟᱹᱰᱤ ᱡᱚᱛᱱᱚ ᱧᱚᱜ ᱠᱟᱛᱮᱫ ᱜᱮ ᱵᱚᱞᱮ ᱜᱟᱹᱰᱤ ᱠᱚᱦᱚᱸ ᱫᱚᱦᱚᱭ ᱦᱩᱭᱩᱜᱼᱟ ᱡᱮᱢᱚᱱ ᱜᱟᱹᱰᱤ ᱪᱟᱝᱜᱟ ᱛᱟᱦᱮᱱ ᱵᱮᱨᱮᱠ ᱡᱚᱦᱚᱜ ᱵᱟᱝ ᱯᱷᱮᱞᱚᱜ ᱚᱱᱟ ᱠᱚᱦᱚᱸ ᱧᱮᱞ ᱦᱩᱭᱩᱜᱼᱟ ᱩᱥᱠᱮ ᱵᱟᱫ ᱪᱟᱠᱟ ᱦᱚᱭ ᱢᱮᱱᱟᱜᱼᱟ ᱥᱮ ᱵᱟᱹᱱᱩᱜᱼᱟ ᱩᱥᱠᱮ ᱵᱟᱫ ᱵᱟᱠᱷᱟᱡ ᱜᱟᱹᱰᱤ ᱮᱴᱟᱜ ᱥᱮᱫ ᱜᱷᱟᱱᱴᱟᱜ ᱠᱟᱱᱟ ᱪᱤᱠᱟᱹᱜ ᱠᱟᱱᱟ ᱨᱳᱰ ᱨᱮ ᱡᱮᱢᱚᱱ ᱢᱚᱡᱽ ᱜᱮ ᱪᱟᱞᱟᱜ ᱟᱨ ᱵᱟᱠᱷᱟᱡ ᱛᱚᱢ ᱛᱟᱹᱠᱤᱡ ᱮᱢᱟᱱ ᱞᱮᱱᱠᱷᱟᱡ ᱮᱢ ᱯᱩᱴᱩᱨ ᱮᱢᱟᱱᱚᱜᱼᱟ ᱟᱨ ᱫᱟᱜ ᱠᱚᱦᱚᱸ ᱫᱚᱦᱚ ᱫᱚᱨᱠᱟᱨ ᱠᱟᱱᱟ ᱥᱟᱺᱜᱤᱧ ᱦᱚᱨ ᱛᱮᱢ ᱪᱟᱞᱟᱜᱼᱟ ᱦᱮᱞᱢᱮᱴ ᱠᱚ ᱦᱚᱨᱚᱜ ᱠᱟᱛᱮᱫ ᱡᱩᱛᱟ ᱠᱚ ᱦᱚᱨᱚᱜ ᱠᱟᱛᱮᱫ ᱟᱨ ᱱᱚᱜᱼᱚᱸᱭ ᱜᱟᱹᱰᱤ ᱞᱟᱭᱥᱮᱱᱥ ᱦᱚᱸ ᱤᱫᱤ ᱦᱩᱭᱩᱜᱼᱟ ᱟᱜᱟᱹᱰᱤ ᱞᱟᱭᱥᱮᱱᱥ ᱦᱚᱸ ᱤᱫᱤᱭᱟ ᱟᱨ ᱱᱚᱜᱼᱚᱸᱭ ᱰᱨᱟᱭᱵᱷᱤᱝ ᱞᱟᱭᱥᱮᱱᱥ ᱦᱚᱸ ᱞᱟᱜᱟᱜ ᱠᱟᱱᱟ ᱟᱨ ᱵᱟᱠᱷᱟᱡ ᱦᱚᱸ ᱨᱳᱰ ᱨᱮ ᱯᱩᱞᱤᱥ ᱧᱟᱢ ᱞᱟᱢ ᱠᱷᱟᱡ ᱫᱟᱞ ᱠᱷᱟᱹᱲ ᱜᱚᱫ ᱠᱟᱢᱟᱭ ᱡᱮᱦᱮᱞ ᱨᱮ ᱚᱱᱟ ᱤᱭᱟᱹ ᱛᱤᱧ ᱢᱮᱱᱟ ᱚᱱᱟᱛᱮ ᱤᱧᱫᱚ ᱚᱱᱟ ᱠᱚᱧ ᱤᱫᱤᱭᱫᱟ ᱟᱨ ᱦᱚᱲ ᱧᱮᱞ ᱠᱟᱛᱮᱫ ᱪᱟᱞᱟᱜ ᱦᱩᱭᱩᱜ ᱠᱟᱱᱟ ᱟᱹᱰᱤ ᱥᱟᱵᱫᱷᱟᱱ ᱟᱛᱮᱫ ᱟᱨ